ᱡᱟᱦᱟᱸ ᱞᱮᱠᱟ ᱟᱞᱮᱭᱟᱜ ᱪᱤᱛᱟᱹᱨ ᱡᱟᱦᱟᱸ ᱫᱚ ᱟᱞᱮ ᱛᱮᱫᱚᱞᱮ ᱢᱮᱱᱟ ᱵᱷᱤᱛᱨᱮ ᱡᱮᱨᱮᱲ ᱯᱚᱛᱟᱣ ᱟᱞᱮ ᱫᱚ ᱱᱚᱣᱟ ᱠᱚᱫᱚ ᱟᱹᱰᱤ ᱱᱟᱯᱟᱭ ᱱᱟᱯᱟᱭ ᱢᱟᱱᱮ ᱟᱞᱮᱭᱟᱜ ᱢᱟ ᱯᱟᱠᱟ ᱚᱲᱟᱜ ᱢᱟ ᱵᱟᱝᱼᱟ ᱦᱟᱥᱟ ᱚᱲᱟᱜ ᱟᱛᱳ ᱫᱤᱥᱚᱢ ᱨᱮᱞᱮ ᱛᱟᱦᱮᱱᱟ ᱚᱱᱟᱛᱮ ᱟᱞᱮ ᱫᱚ ᱦᱟᱥᱟ ᱚᱲᱟᱜ ᱱᱤᱭᱟᱹ ᱫᱚ ᱵᱟᱝ ᱠᱟᱱᱟ ᱠᱤ ᱟᱛᱳ ᱫᱤᱥᱚᱢ ᱨᱮ ᱢᱮᱱᱟ ᱞᱮ ᱛᱮ ᱟᱞᱮ ᱥᱟᱱᱛᱟᱲ ᱥᱚᱢᱟᱡᱽ ᱨᱮᱫᱚ ᱢᱟᱱᱮ ᱦᱟᱥᱟ ᱚᱲᱟᱜ ᱫᱚ ᱛᱟᱦᱮᱱ ᱜᱮᱭᱟ ᱡᱟᱦᱟᱸ ᱫᱚ ᱡᱮᱨᱮᱲ ᱟᱞᱮ ᱟᱨ ᱵᱟᱨᱚ ᱵᱚᱨᱚᱱ ᱵᱟᱦᱟ ᱥᱮ ᱰᱟᱝᱨᱤ ᱢᱮᱨᱚᱢ ᱥᱮ ᱮᱱᱮᱡ ᱠᱚ ᱥᱮ ᱛᱩᱢᱫᱟᱜ ᱨᱩ ᱠᱚ ᱟᱹᱰᱤ ᱨᱚᱠᱚᱢ ᱜᱮᱞᱮ ᱵᱮᱱᱟᱣ ᱠᱚᱣᱟ ᱟᱨ ᱨᱚᱝ ᱠᱚᱣᱟᱞᱮ ᱡᱟᱦᱟᱸ ᱫᱚ ᱱᱤᱭᱟᱹ ᱫᱚ ᱵᱟᱝᱜᱮ ᱠᱤ ᱱᱩᱭᱜᱮ ᱛᱟᱦᱮᱱᱟ ᱵᱚᱪᱷᱚᱨ ᱨᱮ ᱢᱤᱫ ᱫᱷᱟᱣ ᱫᱚᱞᱮ ᱵᱚᱫᱚᱞ ᱠᱚᱜᱮᱭᱟ ᱡᱟᱦᱟᱸᱭ ᱫᱚ ᱟᱹᱰᱤ ᱱᱟᱯᱟᱭ ᱠᱚ ᱧᱮᱞᱚᱜᱼᱟ ᱡᱟᱦᱟᱸ ᱠᱷᱚᱱ ᱜᱮ ᱡᱟᱦᱟᱸᱭ ᱦᱚᱲᱜᱮ ᱦᱤᱡᱩᱜ ᱥᱮ ᱚᱱᱠᱟᱛᱮ ᱦᱮᱡ ᱥᱮᱱᱚᱜ ᱟᱭ ᱦᱮᱡ ᱯᱟᱨᱚᱢᱚᱜ ᱟᱭ ᱩᱱᱤ ᱦᱚᱸ ᱧᱮᱞ ᱠᱟᱛᱮᱫ ᱦᱟᱦᱟᱲᱟᱜ ᱜᱮᱭ ᱵᱩᱡᱷᱟᱹᱣᱟ ᱢᱟᱥᱮ ᱩᱱᱠᱩ ᱫᱚ ᱟᱹᱰᱤ ᱱᱟᱯᱟᱭ ᱠᱚ ᱯᱚᱛᱟᱣ ᱟᱠᱟᱫᱼᱟ ᱥᱮ ᱱᱟᱯᱟᱭ ᱠᱚ ᱡᱮᱨᱮᱲ ᱟᱠᱟᱫᱼᱟ ᱛᱤᱱᱟᱹᱜ ᱱᱟᱯᱟᱭ ᱛᱟᱠᱚ ᱧᱮᱞᱚᱜ ᱠᱟᱱᱟ ᱥᱮ ᱱᱩᱱᱟᱹᱜ ᱪᱮᱦᱨᱟ ᱱᱩᱠᱩ ᱫᱚᱠᱚ ᱵᱟᱲᱟᱭᱟ ᱢᱮᱱᱛᱮ ᱟᱫᱚ ᱡᱟᱦᱟᱸᱭ ᱜᱮ ᱩᱱᱤ ᱦᱚᱲ ᱦᱚᱭ ᱧᱩᱛᱩᱢ ᱟᱢᱟᱭ ᱥᱮ ᱫᱤᱠᱩ ᱯᱩᱥᱤ ᱠᱚ ᱦᱤᱡᱩᱜᱼᱟ ᱩᱱᱠᱩ ᱦᱚᱸᱠᱚ ᱧᱮᱞᱼᱟ ᱢᱟᱥᱮ ᱪᱮᱫ ᱞᱮᱠᱟ ᱧᱮᱞᱚᱜ ᱠᱟᱱᱟ ᱦᱟᱥᱟ ᱚᱲᱟᱜ ᱢᱟᱱᱮ ᱨᱚᱝ ᱤᱭᱟᱹ ᱛᱮᱜᱮ ᱱᱩᱱᱟᱹᱜ ᱱᱟᱯᱟᱭ ᱟᱠᱟᱫᱼᱟ ᱠᱚ ᱱᱚᱣᱟ ᱛᱮᱜᱮ ᱩᱱᱟᱹᱜ ᱪᱮᱦᱨᱟ ᱠᱚ ᱥᱟᱡᱟᱣ ᱟᱠᱟᱫᱼᱟ ᱟᱹᱰᱤ ᱱᱟᱯᱟᱭ ᱧᱮᱞᱚᱜ ᱠᱟᱱᱟ ᱱᱚᱣᱟ ᱫᱚ ᱟᱞᱮᱭᱟᱜ ᱫᱚ ᱡᱮᱨᱮᱲ ᱯᱚᱛᱟᱣ ᱥᱟᱞ ᱥᱟᱞᱨᱮ ᱢᱤᱫ ᱫᱷᱟᱣ ᱫᱚᱞᱮ ᱡᱮᱨᱮᱲ ᱜᱮᱭᱟ ᱯᱚᱛᱟᱣ ᱜᱮᱭᱟᱞᱮ ᱚᱱᱟ ᱛᱮᱜᱮ ᱟᱞᱮ ᱫᱚ ᱟᱛᱳ ᱚᱲᱟᱜ ᱠᱚᱨᱮ ᱫᱚ ᱱᱟᱯᱟᱭ ᱪᱮᱦᱨᱟ ᱜᱮᱛᱟᱞᱮ ᱧᱮᱞᱚᱜᱼᱟ ᱚᱲᱟᱜ ᱠᱚᱦᱚᱸ ᱢᱟᱱᱮ ᱟᱞᱮᱭᱟᱜ ᱫᱚ ᱯᱟᱠᱟ ᱚᱲᱟᱜ ᱵᱟᱝ ᱨᱮᱦᱚᱸ ᱦᱟᱥᱟ ᱚᱲᱟᱜ ᱨᱮᱦᱚᱸ ᱪᱮᱦᱨᱟ ᱥᱟᱹᱦᱤᱡ ᱵᱩᱡᱷᱟᱹᱜᱼᱟ